ᱦᱮᱞᱳ ᱟᱢ ᱵᱮᱝᱠ ᱨᱮ ᱯᱩᱭᱥᱟ ᱴᱟᱠᱟᱢ ᱡᱚᱢᱟᱭᱮᱫ ᱫᱚ ᱚᱱᱟ ᱫᱚ ᱥᱩᱫᱽ ᱦᱟᱨᱟᱜ ᱜᱮᱭᱟ ᱚᱲᱟᱜ ᱨᱮ ᱯᱷᱟᱹᱛᱩᱢ ᱫᱚᱦᱚ ᱠᱟᱜ ᱠᱷᱟᱱ ᱚᱱᱟ ᱫᱚ ᱯᱩᱭᱥᱟᱹ ᱵᱟᱭ ᱦᱟᱨᱟᱜᱼᱟ ᱪᱤᱠᱟᱹᱛᱮ ᱦᱟᱨᱟᱜᱼᱟ ᱚᱱᱟ ᱫᱚ ᱚᱲᱟᱜ ᱨᱮᱜᱮ ᱫᱚᱦᱚ ᱛᱷᱤᱨ ᱠᱟᱜᱼᱟ ᱚᱸᱰᱮ ᱠᱷᱟᱱ ᱫᱚ ᱥᱩᱫᱽ ᱫᱚ ᱪᱤᱠᱟᱛᱮᱢ ᱵᱟᱲᱦᱟᱜᱼᱟ ᱵᱮᱝᱠ ᱨᱮᱢ ᱡᱚᱢᱟ ᱠᱟᱜᱟ ᱛᱚᱵᱮ ᱛᱚ ᱚᱸᱰᱮ ᱠᱷᱚᱱ ᱫᱚ ᱯᱩᱭᱥᱟᱹ ᱛᱟᱢ ᱰᱷᱮᱹᱨᱚᱜᱼᱟ ᱚᱱᱟ ᱞᱟᱹᱜᱤᱫ ᱚᱸᱰᱮ ᱫᱚ ᱡᱚᱢᱟ ᱫᱚᱨᱠᱟᱨᱚᱜ ᱠᱟᱱᱟ ᱵᱮᱝᱠ ᱨᱮᱢ ᱡᱚᱢᱟ ᱠᱟᱜ ᱠᱷᱟᱱ ᱦᱟᱨᱟᱜᱼᱟ ᱥᱩᱫᱽ ᱵᱟᱲᱦᱟᱜᱼᱟ ᱟᱨᱚ ᱡᱟᱦᱟᱱᱟᱜ ᱨᱮ ᱟᱢ ᱠᱷᱚᱨᱪᱟ ᱥᱟᱱᱟᱢᱟ ᱡᱟᱫᱟ ᱞᱮᱱᱠᱷᱟᱱᱮ ᱟᱢ ᱚᱸᱰᱮ ᱠᱷᱚᱱᱮᱢ ᱟᱹᱜᱩ ᱠᱟᱛᱮ ᱡᱟᱦᱟᱱᱟᱜᱮᱢ ᱠᱷᱟᱹᱨᱤᱫ ᱫᱟᱲᱮᱭᱟᱜᱼᱟ